ᱤᱧᱟᱹᱜ ᱨᱟᱹᱥᱠᱟᱹ ᱫᱚ ᱡᱟᱦᱟᱸ ᱥᱮᱫ ᱫᱟᱬᱟᱱ ᱟᱨ ᱮᱱᱮᱡ ᱥᱮᱨᱮᱧ ᱟᱨᱵᱟᱝ ᱡᱟᱦᱟᱸ ᱛᱤᱱᱟᱹᱜ ᱜᱮ ᱜᱟᱛᱮ ᱠᱚ ᱢᱮᱱᱟᱜ ᱠᱚ ᱜᱟᱛᱮ ᱠᱚ ᱥᱟᱞᱟᱜ ᱫᱟᱬᱟᱱ ᱚᱱᱟ ᱠᱚᱜᱮ ᱟᱹᱰᱤ ᱨᱟᱹᱥᱠᱟᱹᱧ ᱵᱩᱡᱷᱟᱹᱣᱟ ᱜᱟᱛᱮ ᱥᱟᱞᱟᱜ ᱧᱟᱯᱟᱢ ᱠᱟᱛᱮᱫ ᱨᱚᱯᱚᱲ ᱟᱨ ᱜᱟᱯᱟᱞᱢᱟᱨᱟᱣ ᱟᱨ ᱢᱤᱫᱴᱷᱮᱱ ᱛᱟᱦᱮᱸ ᱠᱟᱛᱮ ᱡᱟᱦᱟᱸ ᱞᱮᱠᱟ ᱠᱩᱥᱤ ᱨᱟᱹᱥᱠᱟᱹ ᱵᱩᱡᱷᱟᱹᱜᱼᱟ ᱢᱤᱫᱴᱷᱮᱱ ᱛᱟᱦᱮᱸ ᱠᱟᱛᱮᱱ ᱡᱚᱢ ᱧᱩᱭᱟ ᱜᱟᱛᱮ ᱥᱟᱞᱟᱜ ᱚᱱᱟᱜᱮ ᱨᱟᱹᱥᱠᱟᱹ ᱵᱩᱡᱷᱟᱹᱜᱼᱟ ᱟᱨ ᱜᱟᱛᱮ ᱥᱟᱞᱟᱜ ᱦᱚᱸ ᱨᱟᱹᱥᱠᱟᱹ ᱟᱨᱵᱟᱝ ᱚᱲᱟᱜ ᱦᱚᱲ ᱥᱟᱞᱟᱜ ᱦᱚᱸ ᱨᱟᱹᱥᱠᱟᱹ ᱨᱟᱹᱥᱠᱟᱹ ᱫᱚ ᱚᱱᱟᱛᱮ ᱵᱩᱡᱷᱟᱹᱜᱼᱟ ᱥᱟᱞᱟᱥᱮᱢ ᱧᱟᱯᱟᱢ ᱞᱮᱱᱠᱷᱟᱱ ᱫᱚ ᱟᱹᱰᱤ ᱠᱩᱥᱤ ᱨᱟᱹᱥᱠᱟᱹ ᱵᱩᱡᱷᱟᱹᱜᱼᱟ ᱚᱱᱟ ᱞᱟᱹᱜᱤᱫ ᱤᱧ ᱢᱮᱱᱟ ᱜᱟᱛᱮ ᱥᱟᱞᱟᱜ ᱮᱢ ᱧᱟᱯᱟᱢ ᱞᱮᱱᱠᱷᱟᱱ ᱡᱟᱦᱟᱸ ᱥᱮᱫ ᱜᱮ ᱥᱮᱱᱚᱜ ᱥᱟᱱᱟᱢᱟ ᱟᱨᱮᱢ ᱥᱮᱱ ᱞᱮᱱ ᱮᱱᱟᱝ ᱜᱮ ᱟᱢᱟᱜ ᱢᱚᱱᱮ ᱦᱚᱸ ᱯᱷᱨᱮᱥᱚᱜᱼᱟ ᱪᱤᱠᱟᱹᱛᱮ ᱚᱲᱟᱜ ᱨᱮ ᱛᱟᱦᱮᱸ ᱠᱟᱛᱮ ᱥᱩᱢᱩᱝ ᱦᱚᱸ ᱵᱟᱭ ᱜᱟᱱᱚᱜᱼᱟ ᱚᱲᱟᱜ ᱨᱮᱦᱚᱸ ᱛᱤᱱᱟᱹᱜ ᱮᱢ ᱫᱩᱲᱩᱵ ᱠᱚᱜᱼᱟ ᱡᱟᱦᱟᱸ ᱥᱮᱫ ᱮᱢ ᱫᱟᱬᱟᱱᱮᱢ ᱪᱟᱞᱟᱣ ᱞᱮᱱ ᱮᱱᱟᱝ ᱜᱮ ᱢᱟᱭᱤᱴ ᱯᱷᱮᱨᱥᱚᱜᱼᱟ